ᱦᱮᱞᱳ ᱰᱟᱭᱵᱷᱟᱨ ᱵᱟᱹᱵᱩ ᱤᱧ ᱢᱤᱱᱚᱛᱤ ᱦᱟᱸᱥᱫᱟ ᱟᱢᱟᱱᱤ ᱠᱷᱚᱱᱤᱧ ᱞᱟᱹᱭᱮᱫᱟ ᱤᱧ ᱱᱚᱸᱰᱮ ᱢᱤᱱᱤ ᱵᱟᱡᱟᱨ ᱠᱷᱚᱱ ᱫᱩᱨᱜᱟᱯᱩᱨ ᱤᱧ ᱪᱟᱞᱟᱜᱼᱟ ᱛᱤᱱᱟᱹᱜ ᱵᱷᱟᱲᱟᱢ ᱦᱟᱛᱟᱣᱟ ᱦᱮᱸ ᱴᱷᱤᱠ ᱜᱮᱭᱟ ᱟᱢ ᱴᱷᱮᱱ ᱯᱷᱳᱱᱼᱯᱮ ᱥᱮ ᱜᱩᱜᱳᱞᱼᱯᱮ ᱢᱮᱱᱟᱜᱼᱟ ᱤᱧᱟᱹᱜ ᱤᱧ ᱴᱷᱮᱱ ᱫᱚ ᱠᱮᱥ ᱵᱟᱹᱱᱩᱜᱼᱟ ᱚᱱᱞᱟᱭᱤᱱ ᱛᱮᱜᱮᱧ ᱯᱮᱢᱮᱱᱴᱼᱟ ᱦᱮᱸ ᱴᱷᱤᱠ ᱜᱮᱭᱟ ᱱᱚᱸᱰᱮ ᱦᱤᱡᱩᱜ ᱢᱮ ᱫᱚᱦᱚᱭ ᱤᱫᱟᱹᱧ